ᱨᱤᱱ ᱨᱤᱱ ᱫᱚ ᱚᱫᱷᱤᱠᱟᱝᱥᱚ ᱥᱚᱝᱥᱟᱨ ᱥᱮ ᱯᱚᱨᱤᱵᱟᱨ ᱨᱮ ᱧᱮᱞᱚᱜᱼᱟ ᱡᱮ ᱨᱤᱱ ᱨᱮᱭᱟᱜ ᱵᱳᱡᱷᱟ ᱛᱟᱦᱮᱱᱟ ᱟᱨ ᱪᱮᱫᱟᱜ ᱠᱚ ᱦᱟᱛᱟᱣᱟ ᱛᱳ ᱚᱱᱟᱫᱚ ᱱᱚᱣᱟ ᱠᱚ ᱠᱟᱱ ᱜᱮᱭᱟ ᱡᱮ ᱯᱚᱨᱤᱵᱟᱨ ᱥᱮ ᱥᱚᱝᱥᱟᱨ ᱱᱚᱣᱟ ᱪᱟᱞᱟᱣ ᱵᱮᱱᱟᱣ ᱞᱟᱹᱜᱤᱫ ᱛᱮ ᱚᱠᱛᱮ ᱱᱟᱹᱯᱤᱛ ᱨᱮ ᱚᱠᱟ ᱫᱚ ᱰᱷᱮᱨ ᱰᱷᱮᱨ ᱠᱟᱹᱣᱰᱤ ᱯᱚᱭᱥᱟ ᱡᱟᱹᱨᱩᱲ ᱠᱚᱜᱼᱟ ᱡᱮᱢᱚᱱ ᱟᱪᱠᱟ ᱜᱮ ᱦᱚᱭᱛᱳ ᱫᱩᱠ ᱟᱡᱟᱨ ᱦᱩᱭ ᱞᱮᱱᱠᱷᱟᱱ ᱚᱠᱟ ᱫᱚ ᱦᱚᱭᱛᱳ ᱚᱱᱠᱟᱱᱟᱜ ᱯᱚᱭᱥᱟ ᱚᱲᱟᱜ ᱠᱷᱚᱱ ᱵᱟᱝᱵᱚᱱ ᱵᱚᱦᱚᱱ ᱫᱟᱲᱮ ᱠᱮᱭᱟ ᱩᱱ ᱥᱚᱢᱚᱭ ᱜᱮ ᱢᱤᱢᱤᱫ ᱜᱚᱴᱮᱱ ᱢᱚᱦᱟᱡᱚᱱ ᱦᱳᱠ ᱥᱮ ᱡᱟᱦᱟᱱ ᱥᱚᱢᱤᱛᱤ ᱦᱳᱠ ᱚᱱᱠᱟᱱ ᱠᱚᱴᱷᱮᱱ ᱪᱟᱞᱟᱣ ᱠᱟᱛᱮᱫ ᱟᱵᱚ ᱚᱱᱟ ᱨᱳᱜᱽ ᱟᱡᱟᱨ ᱨᱮ ᱛᱤᱸᱜᱩ ᱧᱟᱯᱟᱢᱚᱜ ᱞᱟᱹᱜᱤᱫ ᱛᱮ ᱨᱤᱱ ᱵᱚᱱ ᱦᱟᱛᱟᱣᱟ ᱟᱫᱚ ᱱᱤᱭᱟᱹ ᱠᱚ ᱠᱟᱱ ᱜᱮᱭᱟ ᱱᱚᱣᱟ ᱨᱮᱭᱟᱜ ᱢᱩᱞ ᱤᱭᱟᱹ ᱩᱛᱥᱚ ᱫᱚ ᱡᱮ ᱟᱨ ᱵᱟᱠᱷᱟᱱ ᱫᱚ ᱡᱮ ᱮᱢᱱᱤ ᱯᱚᱨᱤᱵᱟᱨ ᱡᱩᱫᱤ ᱢᱚᱡᱽ ᱪᱟᱞᱟᱜᱼᱟ ᱥᱮ ᱚᱱᱠᱟᱱᱟᱜ ᱫᱟᱭ ᱴᱷᱮᱠᱟ ᱵᱟᱝ ᱦᱩᱭ ᱠᱚᱜᱼᱟ ᱛᱟᱦᱚᱞᱮ ᱨᱤᱱ ᱫᱚ ᱮᱱᱛᱮᱜ ᱵᱟᱠᱚ ᱦᱟᱛᱟᱣ ᱠᱮᱭᱟ ᱚᱠᱟ ᱫᱚ ᱚᱞᱯᱟᱲᱦᱟᱣ ᱜᱤᱫᱽᱨᱟᱹ ᱠᱚᱣᱟᱜ ᱚᱞ ᱯᱟᱲᱦᱟᱣ ᱨᱮᱦᱚᱸ ᱥᱚᱢᱚᱭ ᱨᱮ ᱟᱭᱢᱟ ᱰᱷᱮᱨ ᱴᱟᱠᱟ ᱯᱚᱭᱥᱟ ᱨᱮᱭᱟᱜ ᱡᱟᱹᱨᱩᱲ ᱠᱟᱱᱟ ᱛᱳ ᱡᱟᱨ ᱡᱚᱱᱱᱚ ᱜᱮ ᱯᱨᱚᱛᱤᱴᱤ ᱜᱷᱟᱨᱚᱸᱡᱽ ᱨᱮ ᱛᱷᱚᱲᱟ ᱵᱟᱝ ᱰᱷᱮᱨ ᱨᱤᱱ ᱨᱮᱭᱟᱜ ᱵᱳᱡᱷᱟ ᱵᱚᱦᱚᱱ ᱠᱟᱛᱮᱫ ᱪᱟᱞᱟᱜ ᱦᱩᱭᱩᱜ ᱠᱟᱱ ᱛᱟᱠᱚᱣᱟ